ᱱᱮᱛᱟᱨ ᱟᱛᱳ ᱴᱚᱞᱟ ᱠᱚᱨᱮ ᱧᱮᱞ ᱧᱟᱢᱚᱜᱼᱟ ᱠᱟᱱᱟ ᱡᱮ ᱟᱛᱳᱨᱮᱱ ᱠᱚᱲᱟ ᱜᱤᱫᱽᱨᱟᱹ ᱠᱩ ᱥᱮ ᱡᱩᱣᱟᱹᱱ ᱠᱚ ᱦᱟᱱᱟ ᱱᱷᱟᱣᱟ ᱮᱱᱮᱡ ᱥᱟᱶᱛᱮ ᱡᱚᱯᱚᱲᱟᱣ ᱢᱮᱱᱟᱜ ᱠᱚᱣᱟ ᱵᱤᱥᱤᱨ ᱵᱷᱟᱜᱽ ᱡᱩᱣᱟᱹᱱ ᱠᱚᱫᱚ ᱯᱷᱩᱴᱵᱚᱞ ᱠᱷᱮᱞ ᱥᱟᱶ ᱡᱚᱯᱚᱲᱟᱣ ᱢᱮᱱᱟᱜ ᱠᱚᱣᱟ ᱟᱨᱦᱚᱸ ᱠᱟᱹᱴᱤᱡ ᱠᱟᱹᱴᱤᱡ ᱜᱤᱫᱽᱨᱟᱹ ᱠᱚᱫᱚ ᱜᱤᱫᱽᱨᱟᱹ ᱠᱚᱫᱚ ᱠᱟᱱᱟ ᱢᱟ ᱪᱷᱤ ᱩᱠᱩᱼᱪᱩᱠᱩ ᱪᱟᱞᱟᱣ ᱜᱷᱩᱴᱤ ᱮᱢᱟᱱᱼᱮᱢᱟᱱ ᱥᱟᱶ ᱡᱚᱯᱚᱲᱟᱣ ᱢᱮᱱᱟᱜ ᱠᱚᱣᱟ ᱟᱨᱚ ᱯᱷᱩᱴᱵᱚᱞ ᱠᱷᱮᱞᱟ ᱜᱮ ᱱᱮᱛᱟᱨ ᱨᱮᱱ ᱜᱤᱫᱽᱨᱟᱹ ᱫᱚ ᱵᱮᱥᱤ ᱠᱚ ᱠᱩᱥᱤᱭᱟᱜᱼᱟ ᱚᱱᱟ ᱪᱷᱟᱲᱟ ᱟᱨᱦᱚᱸ ᱱᱮᱛᱟᱨ ᱰᱤᱡᱤᱴᱮᱞ ᱡᱩᱜᱽᱨᱮ ᱢᱳᱵᱟᱭᱤᱞ ᱦᱮᱡ ᱟᱠᱟᱱ ᱛᱮ ᱢᱳᱵᱟᱭᱤᱞ ᱨᱮᱭᱟᱜ ᱜᱮᱢ ᱠᱚ ᱠᱷᱮᱞ ᱠᱟᱛᱮ ᱩᱱᱠᱩ ᱫᱚᱠᱚ ᱨᱟᱹᱥᱠᱟᱹ ᱡᱚᱝ ᱠᱟᱱᱟ